ᱥᱚᱨᱠᱟᱨᱴᱷᱮᱱ ᱨᱤᱱ ᱯᱟᱥ ᱤᱫᱤ ᱠᱟᱛᱮᱢ ᱞᱟᱹᱭ ᱫᱟᱲᱮᱭᱟᱜ ᱜᱮᱭᱟ ᱦᱮᱸ ᱞᱟᱹᱭ ᱫᱟᱲᱮᱭᱟᱜ ᱜᱤᱭᱟᱹᱧ ᱞᱟᱹᱭ ᱫᱚ ᱡᱮ ᱥᱚᱨᱠᱟᱨ ᱴᱷᱮᱱ ᱱᱚᱣᱟ ᱫᱚᱨᱠᱷᱟᱥᱛᱚ ᱠᱚ ᱤᱫᱤ ᱞᱮᱠᱷᱟᱱ ᱟᱨ ᱛᱷᱚᱲᱟ ᱛᱷᱩᱲᱤ ᱯᱚᱭᱥᱟ ᱠᱚ ᱡᱚᱢᱟ ᱞᱮᱠᱷᱟᱱ ᱚᱱᱟ ᱦᱮᱱ ᱴᱨᱟᱠᱴᱚᱨ ᱠᱚ ᱛᱷᱚᱲᱟ ᱛᱷᱚᱲᱤ ᱯᱚᱭᱥᱟ ᱠᱚ ᱡᱚᱢᱟ ᱞᱮᱠᱷᱟᱱ ᱫᱚᱠᱚ ᱮᱢᱚᱜᱼᱟ ᱧᱟᱢᱚᱜᱼᱟ ᱟᱨᱦᱚᱸ ᱫᱟᱜ ᱚᱰᱩᱠᱚᱜ ᱢᱤᱥᱤᱱ ᱠᱚ ᱥᱮᱞᱚ ᱠᱚ ᱚᱱᱟᱠᱚ ᱟᱨᱦᱚᱸ ᱠᱤᱪᱷᱩ ᱫᱚ ᱡᱩᱫᱤ ᱠᱚ ᱟᱨ ᱦᱚᱠᱚ ᱮᱢ ᱫᱟᱲᱮᱭᱟᱜ ᱠᱷᱟᱱ ᱢᱟᱴᱷ ᱨᱮ ᱥᱟᱵᱽ ᱢᱟᱨᱥᱟᱞ ᱠᱚ ᱛᱟᱦᱚᱞᱮ ᱡᱚᱛᱚ ᱦᱚᱲ ᱚᱱᱟ ᱠᱚ ᱪᱟᱥ ᱟᱵᱟᱫ ᱫᱚ ᱫᱟᱲᱮᱭᱟᱜᱟᱞᱮ ᱟᱨ ᱦᱩᱭᱩᱜ ᱛᱟᱞᱮᱭᱟ ᱚᱱᱟ ᱠᱚᱫᱚᱞᱮ ᱟᱥᱚᱠᱟᱱ ᱜᱮᱭᱟ